ᱟᱵᱚ ᱫᱚ ᱟᱹᱰᱤ ᱞᱮᱠᱟᱱ ᱡᱤᱭᱟᱹᱞᱤ ᱠᱚᱵᱚᱱ ᱟᱥᱩᱞ ᱠᱚᱣᱟ ᱟᱨ ᱩᱱᱠᱩᱣᱟᱜ ᱞᱮᱠᱟᱱ ᱡᱚᱢᱟᱜ ᱧᱩᱣᱟᱜ ᱠᱚᱦᱚᱸᱵᱚᱱ ᱮᱢᱟᱠᱚᱣᱟ ᱡᱤᱭᱟᱹᱞᱤ ᱠᱚᱫᱚ ᱡᱮᱢᱚᱱ ᱰᱟᱝᱨᱤ ᱢᱮᱨᱚᱢ ᱵᱷᱤᱲᱤ ᱥᱩᱠᱨᱤ ᱥᱮᱛᱟ ᱯᱩᱥᱤ ᱢᱮᱨᱚᱢ ᱥᱤᱢ ᱜᱮᱰᱮ ᱮᱢᱟᱱ ᱠᱚ ᱩᱱᱠᱩ ᱦᱚᱸ ᱟᱠᱚ ᱟᱠᱚᱣᱟᱜ ᱞᱮᱠᱟᱱ ᱡᱚᱢᱟᱜ ᱮᱢ ᱦᱩᱭᱩᱜᱼᱟ ᱡᱮᱢᱚᱱ ᱰᱟᱝᱨᱤ ᱫᱚ ᱠᱷᱚᱲ ᱮᱢᱚᱜ ᱦᱩᱭᱩᱜᱼᱟ ᱜᱷᱟᱸᱥ ᱮᱢᱚᱜ ᱦᱩᱭᱩᱜᱼᱟ ᱢᱮᱨᱚᱢ ᱫᱚ ᱯᱟᱞᱦᱟ ᱛᱟᱥᱟᱫ ᱮᱢᱟᱱ ᱠᱚ ᱮᱢ ᱦᱩᱭᱩᱜᱼᱟ ᱥᱩᱠᱨᱤ ᱫᱚ ᱫᱟᱠᱟ ᱮᱢ ᱦᱩᱭᱩᱜᱼᱟ ᱥᱤᱢ ᱠᱚᱫᱚ ᱠᱷᱚᱫᱮ ᱪᱟᱣᱞᱮ ᱦᱩᱲᱩ ᱮᱢᱟᱱ ᱠᱚ ᱮᱢ ᱦᱩᱭᱩᱜᱼᱟ ᱚᱱᱠᱟᱜᱮ ᱵᱷᱤᱱᱟᱹ ᱵᱷᱤᱱᱟᱹ ᱡᱟᱱᱣᱟᱨ ᱵᱷᱤᱱᱟᱹ ᱵᱷᱤᱱᱟᱹ ᱡᱤᱵᱽ ᱵᱷᱤᱱᱟᱹ ᱵᱷᱤᱱᱟᱹ ᱡᱤᱭᱟᱹᱞᱤ ᱵᱷᱤᱱᱟᱹ ᱵᱷᱤᱱᱟᱹ ᱡᱚᱢᱟᱜ ᱢᱮᱱᱟᱜ ᱛᱟᱠᱚᱣᱟ ᱩᱱᱠᱩ ᱦᱚᱸ ᱚᱱᱠᱟ ᱦᱤᱥᱟᱹᱵ ᱡᱚᱢ ᱮᱢ ᱦᱩᱭᱩᱜᱼᱟ